ᱠᱷᱚᱵᱚᱨ ᱠᱟᱜᱚᱡ ᱦᱚᱸ ᱟᱵᱚ ᱥᱟᱶᱛᱟ ᱨᱮᱱᱟᱜ ᱢᱤᱫ ᱵᱷᱟᱹᱜᱤ ᱥᱟᱛᱟᱢ ᱠᱟᱱᱟ ᱪᱮᱫᱟᱜ ᱥᱮ ᱠᱷᱚᱵᱚᱨ ᱠᱟᱜᱚᱡ ᱫᱟᱨᱟᱭᱛᱮ ᱟᱵᱚ ᱡᱟᱦᱟᱱ ᱫᱩᱨᱜᱷᱚᱴᱚᱱᱟ ᱟᱨ ᱵᱟᱝ ᱥᱟᱶᱛᱟ ᱨᱮᱱᱟᱜ ᱡᱟᱦᱟᱱ ᱡᱷᱚᱜᱽᱲᱟᱼᱡᱷᱟᱹᱴᱤ ᱦᱩᱭ ᱞᱮᱱᱠᱷᱟᱱ ᱥᱮ ᱵᱤᱪᱟᱹᱨᱼᱟᱪᱟᱨ ᱦᱩᱭ ᱠᱟᱛᱮᱫ ᱡᱟᱦᱟᱱ ᱚᱱᱟ ᱜᱷᱚᱴᱚᱱᱟ ᱠᱚ ᱚᱱᱟ ᱵᱤᱪᱟᱹᱨ ᱟᱪᱟᱨ ᱦᱩᱭ ᱵᱟᱲᱟ ᱞᱮᱱᱠᱷᱟᱱ ᱚᱱᱟ ᱜᱷᱚᱴᱚᱱ ᱠᱚ ᱚᱱᱟ ᱠᱟᱜᱚᱡ ᱛᱟᱞᱟ ᱛᱮᱵᱚᱱ ᱧᱮᱞ ᱫᱟᱲᱮᱭᱟᱜᱼᱟ ᱟᱨᱵᱟᱝ ᱡᱟᱦᱟᱱ ᱯᱚᱨᱚᱵ ᱯᱩᱱᱟᱹᱭ ᱠᱚ ᱡᱟᱦᱟᱸᱨᱮ ᱵᱮᱥ ᱵᱷᱟᱹᱜᱤ ᱧᱚᱜ ᱦᱩᱭᱩᱜᱼᱟ ᱚᱱᱟ ᱠᱚ ᱠᱷᱚᱵᱚᱨ ᱠᱟᱜᱚᱡ ᱛᱟᱞᱟ ᱛᱮᱜᱮ ᱠᱚ ᱯᱟᱥᱱᱟᱣᱟ ᱟᱨᱵᱟᱝ ᱡᱟᱦᱟᱱ ᱴᱚᱴᱷᱟ ᱥᱮ ᱯᱚᱱᱚᱛ ᱠᱚᱨᱮ ᱫᱩᱨᱜᱷᱚᱴᱚᱱᱟ ᱠᱚ ᱦᱩᱭ ᱞᱮᱱᱠᱷᱟᱱ ᱚᱱᱟ ᱟᱵᱚ ᱠᱷᱚᱵᱚᱨ ᱠᱟᱜᱚᱡ ᱥᱮ ᱱᱤᱭᱩᱡ ᱛᱟᱞᱟ ᱛᱮᱵᱚᱱ ᱧᱮᱞᱧᱟᱢ ᱥᱮ ᱵᱟᱲᱟᱭ ᱫᱟᱲᱭᱟᱜᱼᱟ ᱪᱮᱫ ᱞᱮᱠᱟ ᱫᱩᱨᱜᱷᱚᱴᱚᱱᱟ ᱠᱚᱨᱮ ᱟᱵᱚ ᱴᱚᱴᱷᱟ ᱠᱚᱨᱮ ᱡᱟᱦᱟᱱ ᱞᱟᱹᱲᱦᱟᱹᱭ ᱠᱷᱟᱹᱯᱟᱹᱨᱤ ᱦᱩᱭ ᱞᱮᱱ ᱦᱩᱭᱩᱜ ᱟᱨᱵᱟᱝ ᱡᱮᱠᱳᱱᱳ ᱜᱷᱚᱴᱚᱱᱟ ᱠᱚ ᱦᱩᱭ ᱞᱮᱱᱠᱷᱟᱱ ᱟᱵᱚ ᱱᱚᱣᱟ ᱠᱷᱚᱵᱚᱨ ᱠᱟᱜᱚᱡ ᱫᱟᱨᱟᱭ ᱛᱮᱜᱮ ᱵᱚᱱ ᱵᱟᱲᱟᱭ ᱫᱟᱲᱭᱟᱜᱼᱟ ᱥᱮ ᱵᱚᱱ ᱧᱮᱞᱼᱧᱟᱢᱟ ᱥᱮ ᱚᱱᱟ ᱠᱷᱚᱵᱚᱨ ᱠᱟᱜᱚᱡ ᱛᱟᱞᱟ ᱛᱮᱜᱮ ᱠᱚ ᱩᱪᱷᱟᱹᱱ ᱥᱚᱫᱚᱨ ᱫᱟᱲᱮᱭᱟᱜᱼᱟ